ᱤᱧᱟᱹᱜ ᱴᱚᱴᱷᱟ ᱨᱮ ᱥᱩᱨ ᱥᱩᱯᱩᱨ ᱠᱚᱨᱮ ᱧᱩᱢ ᱩᱨᱩᱢ ᱢᱟᱦᱟ ᱵᱤᱨᱫᱟᱹᱜᱟᱲ ᱠᱚ ᱯᱟᱲᱦᱟᱜ ᱠᱟᱱᱟ ᱠᱚ ᱟᱞᱮ ᱥᱩᱨ ᱥᱩᱯᱩᱨ ᱥᱠᱩᱞ ᱨᱮᱱ ᱛᱚ ᱩᱱᱠᱩ ᱫᱚ ᱟᱭᱢᱟ ᱥᱟᱵᱽᱡᱮᱴ ᱠᱚ ᱟᱭᱢᱟ ᱵᱤᱥᱚᱭ ᱥᱟᱵᱽᱡᱮᱴ ᱠᱚ ᱯᱟᱲᱦᱟᱜ ᱠᱟᱱᱟ ᱩᱱᱠᱩ ᱫᱩ ᱦᱤᱱᱫᱤ ᱤᱝᱨᱮᱡᱤ ᱵᱤᱜᱽᱜᱟᱱ ᱟᱨ ᱚᱱᱠᱟᱜᱮ ᱥᱟᱱᱛᱟᱲᱤ ᱠᱚ ᱚᱞ ᱪᱤᱠᱤ ᱟᱨ ᱟᱹᱰᱤ ᱜᱟᱱ ᱟᱭᱢᱟ ᱥᱟᱵᱽᱡᱮᱴ ᱵᱷᱩᱜᱳᱞ ᱱᱟᱜᱚᱨᱤᱠ ᱨᱟᱡᱽᱱᱤᱛᱤ ᱞᱳᱠᱛᱚᱱᱛᱨᱚᱥᱚᱢᱟᱡᱽ ᱥᱟᱢᱟᱡᱤᱠ ᱵᱤᱜᱜᱟᱱ ᱨᱮᱱᱟᱜ ᱜᱮ ᱥᱩᱨ ᱥᱩᱯᱩ ᱨᱮᱱ ᱟᱨ ᱯᱟᱲᱦᱟᱜ ᱠᱟᱱᱟ ᱠᱚ